ᱟᱢ ᱵᱳᱞᱯᱩᱨ ᱨᱮᱱ ᱦᱮᱰ ᱢᱟᱥᱴᱟᱨ ᱠᱟᱱᱟᱢ ᱤᱧ ᱫᱚ ᱯᱩᱡᱟ ᱨᱮᱱ ᱜᱟᱨᱡᱮᱱ ᱠᱟᱹᱱᱟᱹᱧ ᱜᱟᱯᱟ ᱠᱷᱚᱱ ᱤᱥᱠᱩᱞ ᱪᱟᱞᱟᱜ ᱠᱟᱛᱷᱟ ᱛᱟᱦᱮᱸ ᱞᱮᱱᱟ ᱛᱚ ᱟᱫᱚ ᱯᱩᱡᱟ ᱫᱚ ᱛᱷᱚᱲᱟ ᱨᱩᱣᱟᱹ ᱧᱟᱢᱮ ᱠᱟᱱᱟ ᱟᱫᱚ ᱚᱱᱟᱛᱮ ᱵᱟᱭ ᱪᱟᱞᱟᱣ ᱫᱟᱲᱮᱭᱟᱜ ᱠᱟᱱᱟ ᱨᱩᱣᱟᱹ ᱤᱫᱤᱭᱮ ᱠᱟᱱᱟ ᱵᱚᱦᱚᱜ ᱠᱚ ᱦᱟᱥᱩ ᱤᱫᱤᱭᱮ ᱠᱟᱱᱟ ᱞᱟᱡ ᱠᱚ ᱦᱟᱥᱩ ᱤᱫᱤᱭᱟ ᱮᱠᱷᱚᱱ ᱫᱚ ᱨᱟᱱ ᱠᱚᱞᱮ ᱟᱜᱩ ᱠᱟᱣᱫᱮᱭᱟ ᱴᱷᱤᱠ ᱫᱚ ᱵᱟᱭ ᱴᱷᱤᱠ ᱩᱛᱟᱹᱨ ᱟᱠᱟᱱᱟ ᱮᱠᱴᱩ ᱠᱚ ᱧᱚᱜ ᱠᱟᱱ ᱛᱟᱭᱟ ᱟᱫᱚ ᱪᱷᱩᱴᱤ ᱡᱩᱫᱤ ᱯᱮ ᱮᱢᱟᱭ ᱠᱷᱟᱱ ᱛᱷᱚᱲᱟ ᱢᱚᱬᱮ ᱫᱤᱱ ᱜᱟᱱ ᱴᱷᱤᱠ ᱜᱮᱭᱟ ᱨᱟᱱ ᱠᱚᱫᱚᱞᱮ ᱟᱜᱩ ᱵᱟᱲᱟ ᱠᱟᱣᱫᱮ ᱜᱮᱭᱟ ᱛᱚ ᱡᱩᱫᱤ ᱴᱷᱤᱠ ᱞᱮᱱ ᱠᱷᱟᱱ ᱜᱮᱞᱮ ᱠᱩᱞ ᱠᱟᱭᱟ ᱴᱷᱤᱠ ᱜᱮᱭᱟ ᱟᱞᱮ ᱦᱚᱸᱞᱮ ᱪᱮᱥᱴᱟᱭᱟ ᱛᱟᱲᱟ ᱛᱟᱲᱤ ᱴᱷᱤᱠ ᱨᱮᱭᱟᱜ